ᱤᱧᱫᱚ ᱯᱷᱩᱴᱵᱚᱞ ᱠᱷᱮᱞᱮᱧ ᱠᱩᱥᱤᱭᱟᱜ ᱜᱮᱭᱟ ᱛᱳ ᱚᱱᱟ ᱯᱷᱩᱴᱵᱚᱞ ᱠᱷᱮᱞ ᱨᱮᱱᱟᱜ ᱚᱵᱷᱤᱜᱽᱜᱚᱛᱟ ᱵᱚᱞᱛᱮ ᱢᱮᱱ ᱦᱚᱪᱚᱭᱟ ᱡᱮ ᱤᱧ ᱡᱚᱠᱷᱚᱱᱤᱧ ᱠᱟᱹᱴᱤᱡ ᱜᱤᱧ ᱛᱟᱦᱮᱸ ᱠᱟᱱᱟ ᱠᱟᱹᱴᱤᱡ ᱨᱮ ᱛᱟᱦᱮᱸ ᱠᱟᱱᱟ ᱫᱟᱫᱟ ᱠᱚ ᱛᱳ ᱫᱟᱫᱟ ᱠᱚ ᱥᱮ ᱵᱷᱟᱭ ᱠᱚ ᱤᱧ ᱠᱷᱚᱱ ᱩᱱᱠᱩ ᱤᱧ ᱠᱷᱚᱱ ᱢᱟᱱᱮ ᱞᱟᱹᱴᱩ ᱫᱟᱫᱟ ᱠᱚ ᱩᱱᱠᱩ ᱧᱮᱞ ᱧᱮᱞ ᱛᱮ ᱤᱧᱦᱚᱸ ᱠᱷᱮᱞᱳᱰ ᱨᱮᱱᱟᱜ ᱫᱚᱢᱮᱜᱮ ᱥᱚᱠᱷ ᱟᱹᱧ ᱠᱟᱱ ᱛᱟᱦᱮᱱᱟ ᱡᱚᱠᱷᱚᱱ ᱤᱧᱫᱚ ᱠᱟᱹᱴᱤᱡ ᱜᱤᱧ ᱛᱟᱦᱮᱸ ᱠᱟᱱᱟ ᱡᱮᱦᱮᱛᱩ ᱪᱤᱠᱟᱧ ᱠᱷᱮᱞᱳᱜᱼᱟ ᱥᱮ ᱠᱷᱮᱞ ᱠᱚᱦᱚᱸ ᱩᱱᱟᱹᱜ ᱵᱟᱠᱚ ᱥᱮᱞᱮᱫᱤᱧ ᱠᱟᱱ ᱛᱟᱦᱮᱱᱟ ᱡᱮᱢᱱᱤ ᱦᱟᱨᱟ ᱦᱟᱨᱟ ᱫᱤᱱᱠᱮ ᱫᱤᱱ ᱤᱧ ᱦᱟᱨᱟ ᱪᱟᱞᱟᱣᱮᱱᱟ ᱛᱳ ᱩᱱᱠᱩ ᱧᱮᱞ ᱧᱮᱞ ᱛᱮ ᱤᱧᱦᱚᱸ ᱯᱮᱠᱴᱤᱥ ᱤᱧ ᱥᱩᱨᱩ ᱠᱮᱫᱟ ᱛᱳ ᱩᱱᱠᱩ ᱥᱟᱶ ᱠᱷᱮᱞᱳᱰ ᱨᱮᱱᱟᱜ ᱫᱟᱣᱤᱧ ᱧᱟᱢ ᱠᱟᱜᱼᱟ ᱫᱟᱫᱟ ᱛᱟᱠᱚ ᱥᱟᱶ ᱩᱱᱠᱩ ᱥᱟᱶ ᱩᱱᱠᱩ ᱥᱟᱶᱛᱮ ᱠᱷᱮᱞᱳᱰ ᱨᱮ ᱠᱷᱮᱞᱳᱰ ᱢᱚᱦᱩᱨᱛᱮ ᱠᱷᱮᱞᱳᱰ ᱠᱚᱨᱮ ᱛᱮ ᱢᱟᱱᱮ ᱠᱷᱮᱞᱳᱰ ᱛᱮᱜᱮ ᱩᱱᱠᱩ ᱥᱟᱶ ᱟᱭᱢᱟ ᱢᱟᱱᱮ ᱚᱠᱟᱨᱮ ᱡᱟᱭᱜᱟ ᱤᱧ ᱠᱷᱮᱞ ᱨᱮ ᱥᱮᱞᱮᱫ ᱨᱮᱱᱟᱝ ᱩᱱᱠᱩ ᱥᱟᱶ ᱫᱟᱲᱮᱧ ᱧᱟᱢ ᱠᱮᱫᱟ ᱟᱭᱢᱟ ᱡᱟᱭᱜᱟ ᱨᱮ ᱡᱤᱛᱟᱹᱣ ᱦᱩᱭ ᱠᱟᱱᱟ ᱛᱟ ᱟᱵᱟᱨ ᱦᱟᱨ ᱦᱟᱨ ᱦᱟᱨᱟᱣ ᱦᱩᱭ ᱠᱟᱱᱟ ᱢᱟᱱᱮ ᱠᱷᱮᱞᱳᱰ ᱨᱮᱫᱚ ᱦᱟᱨᱼᱡᱤᱛ ᱫᱚ ᱢᱮᱱᱟᱜ ᱜᱚᱢᱠᱮ ᱟᱫᱚ ᱚᱱᱟ ᱠᱷᱮᱞᱳᱰ ᱠᱷᱮᱞᱳᱰ ᱛᱮ ᱠᱚᱭᱮᱠᱴᱤ ᱫᱟᱫᱟ ᱠᱚ ᱢᱮᱛᱟ ᱫᱤᱧᱟ ᱛᱳ ᱟᱹᱛᱩ ᱨᱮ ᱥᱮᱭᱨᱚᱠᱚᱢ ᱜᱤᱫᱽᱨᱟᱹ ᱵᱟᱹᱱᱩᱜ ᱠᱚᱣᱟ ᱛᱳ ᱟᱢ ᱵᱷᱟᱹᱜᱮ ᱜᱮᱢ ᱠᱷᱮᱞᱳᱜ ᱠᱟᱱᱟ ᱵᱷᱟᱹᱜᱮ ᱯᱚᱡᱤᱥᱮᱱ ᱨᱮᱢ ᱠᱷᱮᱞᱳᱜ ᱠᱟᱱᱟ ᱚᱱᱠᱟ ᱢᱮᱱᱛᱮ ᱠᱚ ᱞᱟᱹᱭ ᱟᱹᱫᱤᱧᱟ ᱱᱚᱸᱰᱮ ᱵᱚᱨᱫᱷᱚᱢᱟᱱ ᱨᱮ ᱚᱸᱰᱮ ᱠᱚ ᱠᱳᱪᱤᱝ ᱠᱚᱣᱟ ᱵᱚᱨᱫᱷᱚᱢᱟᱱ ᱨᱮ ᱮᱥᱴᱮᱰᱤᱭᱟᱢ ᱢᱤᱫᱴᱮᱱ ᱦᱮᱱᱟᱜᱼᱟ ᱚᱰᱮ ᱠᱚ ᱠᱳᱪᱤᱝ ᱠᱚᱣᱟ ᱛᱳ ᱟᱢ ᱚᱰᱮ ᱪᱟᱞᱟᱣ ᱠᱟᱛᱮᱜ ᱠᱳᱪᱤᱝ ᱢᱮ ᱵᱷᱟᱹᱜᱤ ᱯᱚᱡᱤᱥᱮᱱ ᱮᱢ ᱧᱟᱢ ᱫᱟᱲᱮᱭᱟᱜᱼᱟ ᱛᱳ ᱚᱸᱰᱮ ᱚᱸᱰᱮ ᱪᱟᱞᱟᱣ ᱠᱟᱛᱮᱫ ᱠᱷᱮᱞ ᱦᱩᱭ ᱟᱠᱟᱱᱟ ᱯᱨᱮᱠᱴᱤᱥ ᱦᱩᱭ ᱟᱠᱟᱱᱟ ᱥᱮ ᱯᱨᱮᱠᱴᱤᱥ ᱜᱚᱢᱠᱮ ᱥᱟᱣᱛᱮ ᱯᱚᱨᱤᱪᱚᱭ ᱦᱩᱭ ᱟᱠᱟᱱᱟ ᱛᱳ ᱩᱱᱠᱩ ᱥᱟᱶᱛᱮ ᱠᱚᱨᱟᱣ ᱯᱨᱮᱠᱴᱤᱥ ᱯᱨᱮᱠᱴᱤᱥ ᱛᱮ ᱟᱞᱮᱦᱚᱸ ᱤᱧ ᱦᱚᱸ ᱵᱚᱞᱮ ᱠᱷᱮᱞ ᱨᱮᱱᱟᱜ ᱫᱟᱣᱤᱧ ᱚᱸᱰᱮᱧ ᱧᱟᱢ ᱞᱮᱫᱟ ᱚᱱᱟ ᱫᱟᱣᱤᱧ ᱧᱟᱢ ᱟᱠᱟᱫᱟ ᱛᱳ ᱩᱱᱠᱩ ᱥᱟᱶ ᱠᱷᱮᱞᱳᱜ ᱛᱮᱜᱮ ᱤᱧ ᱤᱧ ᱱᱟᱯᱟᱭ ᱜᱮ ᱪᱮᱫ ᱤᱧ ᱢᱮᱱᱟ ᱠᱷᱮᱞ ᱨᱮᱱᱟᱜ ᱫᱟᱣᱤᱧ ᱧᱟᱢ ᱟᱠᱟᱰᱟ ᱛᱳ ᱥᱟᱶ ᱠᱷᱮᱞ ᱨᱮᱱᱟᱜ ᱫᱟᱣ ᱧᱟᱢ ᱠᱟᱛᱮᱫ ᱞᱤᱜᱽ ᱨᱮᱱᱟᱜ ᱠᱷᱮᱞ ᱫᱟᱣᱤᱧ ᱧᱟᱢ ᱠᱟᱜᱼᱟ ᱚᱱᱟ ᱥᱟᱶᱛᱮ ᱟᱭᱢᱟ ᱠᱚᱴᱷᱮᱱ ᱜᱮ ᱤᱧ ᱵᱷᱟᱹᱜᱤ ᱯᱚᱡᱤᱥᱮᱱ ᱨᱤᱧ ᱠᱷᱮᱞ ᱠᱷᱮᱞ ᱠᱟᱱᱟᱧ ᱛᱳ ᱤᱧᱫᱚ ᱡᱮᱦᱮᱛᱩ ᱠᱷᱮᱞ ᱥᱟᱶᱛᱮ ᱵᱷᱟᱹᱜᱮ ᱜᱮ ᱥᱚᱨᱤᱨ ᱪᱚᱨᱪᱟ ᱠᱚ ᱵᱮᱥᱜᱮ ᱛᱟᱦᱮᱱᱟ ᱚᱱᱟ ᱥᱟᱶᱛᱮ ᱢᱚᱱ ᱨᱮᱱᱟᱜ ᱨᱟᱹᱥᱠᱟᱹ ᱛᱮ ᱡᱚᱛᱚ ᱨᱮᱱᱟᱜ ᱨᱟᱹᱥᱠᱟᱹ ᱛᱮ ᱟᱹᱰᱤ ᱵᱷᱟᱹᱜᱤ ᱜᱮ ᱵᱩᱡᱷᱟᱹᱜᱼᱟ